ᱦᱮᱸ ᱦᱮᱞᱳ ᱦᱮᱸ ᱪᱮᱫ ᱛᱮᱞᱤᱧ ᱥᱟᱦᱟᱡᱡᱚ ᱫᱟᱲᱮᱭᱟᱵᱮᱱᱟ ᱞᱟᱹᱭ ᱵᱤᱱ ᱦᱮᱸ ᱥᱚᱨᱦᱟᱭ ᱩᱯᱚᱞᱚᱠᱠᱷᱮ ᱠᱤᱪᱪᱷᱩ ᱠᱤᱪᱪᱷᱩ ᱢᱳᱵᱟᱭᱤᱞᱨᱮ ᱰᱤᱥᱠᱟᱩᱱᱴ ᱢᱮᱱᱟᱜᱼᱟ ᱟᱵᱤᱱ ᱱᱤᱛᱚᱜ ᱠᱟᱱ ᱵᱟᱡᱟᱨ ᱨᱮᱫᱚ ᱡᱟᱦᱟ ᱮᱱᱰᱨᱚᱭᱮᱰᱜᱮ ᱡᱟᱹᱥᱛᱤ ᱠᱟᱭᱛᱮ ᱪᱟᱞᱟᱜ ᱠᱟᱱᱟ ᱟᱨ ᱠᱤᱯᱮᱰ ᱫᱚ ᱩᱱᱟᱹᱜ ᱫᱚ ᱵᱟᱡᱟᱨ ᱵᱟᱹᱱᱩᱜᱼᱟ ᱛᱳ ᱤᱱᱰᱨᱚᱭᱮᱰᱨᱮ ᱡᱮ ᱚᱱᱩᱯᱟᱛᱛᱮ ᱚᱱᱟ ᱦᱚᱛᱮᱜ ᱛᱮᱫᱚ ᱠᱤᱯᱮᱰ ᱯᱷᱳᱱ ᱨᱮᱫᱚ ᱰᱤᱥᱠᱟᱩᱱᱴ ᱵᱟᱵᱮᱱ ᱧᱟᱢᱟ ᱧᱮᱞᱵᱤᱱ ᱥᱟᱢᱥᱩᱝ ᱢᱳᱵᱟᱭᱤᱞ ᱨᱮᱱᱟᱜ ᱵᱤᱵᱷᱤᱱᱱᱚ ᱵᱷᱮᱨᱟᱭᱴᱤ ᱢᱮᱱᱟᱜᱼᱟ ᱥᱮ ᱟᱨ ᱚᱱᱟ ᱥᱟᱶᱛᱮ ᱫᱟᱢᱦᱚᱸ ᱟᱹᱰᱤ ᱟᱞᱟᱫᱟ ᱟᱞᱟᱫᱟ ᱜᱮᱭᱟ ᱡᱮᱢᱚᱱ ᱫᱟᱢ ᱨᱮᱱᱟᱜ ᱢᱳᱵᱟᱭᱤᱞ ᱵᱮᱱ ᱦᱟᱛᱟᱣᱟ ᱚᱱᱟ ᱩᱯᱚᱨ ᱠᱤᱪᱷᱩ ᱰᱤᱥᱠᱟᱩᱱᱴ ᱦᱩᱭᱩᱜᱼᱟ ᱢᱟᱱᱮ ᱯᱨᱳᱯᱟᱨ ᱰᱤᱥᱠᱟᱩᱱᱴ ᱢᱮᱱᱟᱜᱼᱟ ᱫᱚᱥ ᱯᱟᱨᱥᱮᱱᱴ ᱪᱷᱟᱲ ᱟᱵᱤᱱ ᱪᱮᱫ ᱞᱠᱟᱱ ᱫᱟᱢ ᱨᱮᱱᱟᱜ ᱢᱳᱵᱟᱭᱤᱞ ᱵᱮᱱ ᱦᱟᱛᱟᱣᱟ ᱚᱱᱟ ᱠᱷᱚᱱ ᱫᱚᱥ ᱯᱟᱨᱥᱮᱱᱴ ᱪᱷᱟᱲᱵᱮᱱ ᱧᱟᱢᱟ ᱧᱮᱞᱵᱮᱱ ᱱᱚᱣᱟ ᱫᱚ ᱥᱚᱨᱦᱟᱭ ᱩᱯᱚᱞᱚᱠᱠᱷᱮ ᱠᱤᱪᱷᱩ ᱪᱷᱟᱲ ᱮᱢ ᱦᱩᱭ ᱠᱟᱱᱟ ᱱᱚᱣᱟ ᱫᱚ ᱵᱮᱥᱤ ᱫᱤᱱ ᱫᱚ ᱵᱟᱝ ᱛᱟᱦᱮᱱᱟ ᱠᱚᱢ ᱥᱮ ᱠᱚᱢ ᱥᱟᱛ ᱫᱤᱱ ᱢᱚᱫᱽᱫᱷᱮ ᱨᱮᱜᱮ ᱱᱚᱣᱟ ᱚᱯᱷᱟᱨ ᱫᱚ ᱪᱟᱵᱟᱜᱼᱟ ᱵᱮᱥᱤ ᱵᱤᱱ ᱫᱮᱨᱤ ᱞᱮᱱᱠᱷᱟᱱ ᱱᱚᱣᱟ ᱚᱯᱷᱟᱨ ᱫᱚ ᱟᱵᱤᱱ ᱵᱟᱵᱤᱱ ᱧᱟᱢ ᱦᱚᱫ ᱫᱟᱲᱮᱭᱟᱜᱼᱟ ᱦᱮᱸ ᱴᱷᱤᱠ ᱜᱮᱭᱟ ᱦᱮᱸ